ᱡᱚᱠᱷᱚᱱ ᱜᱮ ᱤᱧ ᱦᱚᱯᱚᱱ ᱧᱚᱜ ᱜᱤᱧ ᱛᱟᱦᱮᱸ ᱠᱟᱱᱟ ᱩᱱ ᱵᱟᱨ ᱪᱟᱱᱟᱪ ᱯᱮ ᱪᱟᱢᱚᱪ ᱨᱤᱧ ᱚᱞᱚᱜᱼᱟ ᱚᱱᱟ ᱩᱢᱮᱨ ᱨᱮ ᱤᱧᱟᱹᱜ ᱫᱚ ᱚᱱᱟ ᱩᱢᱮᱨ ᱨᱮᱫᱚ ᱤᱧ ᱠᱷᱚᱱ ᱢᱟᱨᱟᱝ ᱠᱚᱫᱚ ᱫᱚᱢᱮ ᱦᱟᱹᱠᱩ ᱵᱟᱹᱬᱥᱤ ᱠᱚ ᱪᱟᱞᱟᱜ ᱛᱟᱦᱮᱱᱟ ᱥᱮᱛᱟᱜ ᱦᱚᱸ ᱯᱨᱟᱭᱵᱷᱮᱴ ᱯᱟᱲᱦᱟᱣ ᱠᱚᱦᱚᱸ ᱵᱟᱠᱚ ᱪᱟᱞᱟᱜᱼᱟ ᱚᱱᱟ ᱩᱱᱠᱩ ᱠᱚ ᱧᱮᱞ ᱧᱮᱞ ᱛᱮᱜᱮ ᱤᱧᱫᱚ ᱩᱱᱠᱩ ᱥᱟᱶ ᱛᱮᱜᱮ ᱵᱟᱹᱬᱥᱤ ᱰᱟᱝ ᱥᱟᱵ ᱟᱨ ᱠᱤᱪᱣᱟᱹ ᱞᱟ ᱠᱟᱛᱮᱫ ᱦᱟᱹᱠᱩ ᱵᱟᱹᱬᱥᱤᱧ ᱥᱮᱱᱚᱜ ᱛᱟᱦᱮᱸᱫᱼᱟ ᱚᱱᱟ ᱠᱷᱚᱱ ᱛᱟᱭᱚᱢ ᱛᱟᱭᱚᱢ ᱛᱮᱫᱚ ᱯᱟᱴᱟ ᱵᱮᱱᱟᱣ ᱠᱚ ᱪᱮᱫ ᱟᱹᱫᱤᱧᱟ ᱥᱮ ᱴᱚᱨᱚᱰᱟᱝ ᱵᱮᱱᱟᱣ ᱠᱚ ᱪᱮᱫ ᱟᱹᱫᱤᱧᱟ ᱚᱱᱟ ᱦᱚᱸ ᱪᱮᱫ ᱠᱮᱫ ᱠᱷᱟᱱ ᱛᱟᱭᱚᱢ ᱫᱚ ᱚᱱᱟ ᱠᱚᱛᱮ ᱫᱟᱜ ᱡᱟᱹᱲᱤ ᱞᱮᱠᱷᱟᱱ ᱜᱮ ᱤᱧᱫᱚ ᱴᱚᱨᱚᱰᱟᱝ ᱥᱮ ᱯᱟᱴᱟ ᱠᱚᱧ ᱚᱰᱟᱣᱟ ᱚᱰᱟᱣ ᱠᱟᱛᱮᱫ ᱦᱟᱹᱠᱩ ᱠᱚ ᱞᱟᱜᱟᱜᱼᱟ ᱟᱨ ᱩᱱᱠᱩᱣᱟᱜ ᱧᱮᱞ ᱧᱮᱞ ᱛᱮᱜᱮ ᱛᱟᱭᱚᱢ ᱫᱚ ᱤᱧᱫᱚᱧ ᱪᱮᱫ ᱤᱫᱤ ᱠᱮᱫᱟ ᱟᱨ ᱪᱮᱫ ᱠᱟᱛᱮᱫ ᱛᱟᱭᱚᱢ ᱫᱚ ᱦᱟᱹᱠᱩ ᱥᱟᱵ ᱠᱟᱹᱡ ᱤᱧ ᱥᱮᱬᱟ ᱤᱫᱤᱭᱮᱱ ᱠᱷᱟᱱ ᱥᱮ ᱥᱮᱭᱟᱱ ᱤᱫᱤᱭᱮᱱ ᱠᱷᱟᱱ ᱫᱚ ᱦᱟᱹᱠᱩ ᱥᱟᱵ ᱫᱚᱧ ᱵᱟᱹᱜᱤ ᱵᱟᱹᱜᱤ ᱤᱫᱤ ᱠᱮᱫ ᱛᱮ ᱥᱠᱩᱞ ᱥᱮᱫ ᱦᱚᱸᱧ ᱪᱟᱞᱟᱣᱮᱱᱟ ᱥᱠᱩᱞ ᱦᱚᱧ ᱪᱟᱞᱟᱣ ᱮᱱ ᱠᱷᱟᱱ ᱥᱮ ᱟᱥᱲᱟ ᱦᱚᱧ ᱪᱟᱞᱟᱣᱮᱱᱟ ᱚᱞᱚᱜ ᱯᱟᱲᱦᱟᱜ ᱦᱚᱧ ᱪᱮᱫ ᱠᱮᱫᱼᱟ ᱟᱨ ᱱᱮᱛᱟᱨ ᱦᱚᱸ ᱜᱤᱫᱽᱨᱟᱹ ᱩᱢᱮᱨ ᱨᱮᱭᱟᱜ ᱠᱟᱛᱷᱟ ᱠᱚ ᱩᱭᱦᱟᱹᱨᱚᱜᱼᱟ ᱦᱟᱹᱠᱩ ᱥᱟᱵ ᱠᱚᱦᱚᱸ ᱟᱹᱰᱤ ᱥᱚᱠᱛᱚ ᱜᱮ ᱪᱟᱞᱟᱜ ᱥᱟᱱᱟᱣᱟ ᱡᱟᱞᱟᱢ ᱟᱛᱮᱫ ᱥᱮ ᱡᱷᱤᱢᱨᱤ ᱯᱟᱴᱟ ᱠᱚᱛᱮ ᱦᱚᱸ ᱥᱟᱥᱟᱵ ᱫᱟᱜ ᱮ ᱡᱟᱹᱲᱤ ᱞᱮᱠᱷᱟᱱᱟ ᱟᱲᱟᱬ ᱥᱟᱱ ᱟᱞᱮ ᱢᱟᱴᱷ ᱵᱩᱨᱩ ᱫᱤᱥᱚᱢ ᱧᱚᱜ ᱜᱮᱭᱟ ᱜᱟᱰᱟ ᱠᱚᱦᱚᱸ ᱩᱱᱟᱹᱜ ᱵᱟᱝ ᱠᱷᱟᱹᱞᱤ ᱢᱤᱫᱴᱮᱱ ᱵᱟᱨᱭᱟ ᱜᱮ ᱢᱤᱫ ᱥᱤᱡᱮᱱ ᱜᱮ ᱦᱟᱹᱠᱩ ᱫᱚ ᱟᱥᱟᱲ ᱥᱟᱱ ᱵᱷᱟᱸᱫᱚᱨ ᱵᱚᱸᱜᱟ ᱫᱷᱟᱹᱵᱤᱡ ᱫᱟᱸᱥᱟᱭ ᱵᱚᱸᱜᱟ ᱫᱷᱟᱹᱵᱤᱡ ᱯᱟᱴᱟ ᱴᱚᱨᱚᱰᱟᱝ ᱛᱮᱞᱮ ᱥᱟᱵ ᱠᱚᱣᱟ ᱟᱫᱚ ᱱᱚᱣᱟ ᱠᱚᱫᱚ ᱤᱧ ᱵᱮᱱᱟᱣ ᱫᱟᱲᱮᱭᱟᱜ ᱜᱤᱭᱟᱹᱧ ᱟᱨ ᱵᱮᱱᱟᱣ ᱠᱟᱛᱮᱫ ᱜᱮ ᱥᱟᱵ ᱵᱟᱲᱟ ᱦᱩᱭ ᱠᱟᱱᱟ ᱥᱟᱵ ᱵᱟᱲᱟ ᱟᱠᱟᱫ ᱠᱚᱜᱮᱭᱟᱞᱮ ᱟᱨ ᱰᱷᱚᱲᱟᱜ ᱠᱚᱨᱮᱱ ᱦᱚᱸ ᱟᱨᱮᱡ ᱠᱟᱛᱮᱫ ᱦᱚᱸᱞᱮ ᱥᱟᱵ ᱵᱟᱲᱟ ᱟᱠᱟᱫ ᱠᱚᱜᱮᱭᱟ ᱚᱱᱟ ᱨᱮᱜᱮ ᱥᱮᱬᱟ ᱠᱚᱴᱷᱮᱱ ᱜᱮ ᱡᱟᱦᱟᱱᱟᱜ ᱡᱤᱱᱤᱥ ᱫᱚ ᱪᱮᱫᱚᱜᱼᱟ ᱟᱨ ᱩᱱᱠᱩ ᱥᱟᱞᱟᱜ ᱜᱟᱛᱮ ᱞᱮᱱᱠᱷᱟᱱ ᱜᱮ ᱴᱷᱤᱠᱟᱹᱭᱟᱭ ᱡᱮ ᱱᱚᱣᱟ ᱫᱚ ᱪᱮᱫ ᱞᱮᱠᱟᱱ ᱡᱤᱱᱤᱥ ᱠᱟᱱᱟ ᱢᱮᱱᱛᱮ ᱚᱱᱟᱜᱮ ᱱᱚᱣᱟᱫᱚ ᱦᱟᱹᱠᱩ ᱥᱟᱵ ᱥᱮᱬᱟ ᱟᱠᱟᱫᱼᱟ